ᱦᱮᱸ ᱦᱮᱞᱳ ᱦᱮᱸ ᱜᱚᱢᱠᱮ ᱦᱮᱸ ᱢᱮᱱᱟᱜᱼᱟ ᱚᱠᱟ ᱠᱷᱚᱱ ᱚᱠᱟ ᱵᱤᱱ ᱪᱟᱞᱟᱜ ᱠᱟᱱᱟ ᱚᱠᱟ ᱠᱷᱚᱱ ᱚᱠᱟ ᱥᱮᱫ ᱵᱤᱱ ᱪᱟᱞᱟᱜ ᱠᱟᱱᱟ ᱛᱤᱱᱟᱹᱜ ᱥᱟᱺᱜᱤᱧ ᱦᱮᱸ ᱚᱱᱟ ᱵᱟᱨᱳᱥᱚ ᱜᱟᱱ ᱜᱮ ᱦᱳᱭ ᱦᱩᱭᱩᱜᱼᱟ ᱢᱟᱦᱟᱜ ᱯᱩᱱ ᱦᱚᱲᱛᱮ ᱢᱚᱬᱮ ᱴᱷᱮᱱ ᱥᱮᱴᱮᱨ ᱜᱮᱭᱟ ᱨᱟᱠᱟᱵ ᱠᱟᱱ ᱜᱮᱭᱟ ᱵᱷᱤᱱᱟᱹ ᱵᱤᱱ ᱫᱟᱲᱮᱭᱟᱜᱼᱟ ᱛᱤᱱᱟᱹᱜ ᱜᱟᱱ ᱵᱤᱱ ᱫᱟᱲᱮᱭᱟᱜᱼᱟ ᱛᱤᱱᱟᱹᱜ ᱵᱤᱱ ᱫᱟᱲᱮᱭᱟᱜᱼᱟ ᱦᱮᱸ ᱤᱱᱟᱹ ᱱᱚᱥᱚ ᱜᱟᱱ ᱦᱟᱜ ᱱᱚᱥᱚ ᱜᱟᱱ ᱦᱟᱜ ᱮᱢᱚᱜ ᱵᱤᱱ ᱱᱚᱥᱚ ᱜᱟᱱ ᱮᱢᱚᱜ ᱵᱤᱱ ᱢᱟ ᱤᱱᱟᱹ ᱟᱹᱞᱤᱧ ᱦᱚᱸ ᱠᱷᱚᱨᱚᱪ ᱤᱭᱟᱹᱜᱮ ᱜᱟᱹᱰᱤ ᱠᱚᱨᱮᱱᱟᱜ ᱥᱟᱺᱜᱤᱧ ᱜᱮᱭᱟ ᱛᱤᱱᱟᱹᱜ ᱜᱷᱟᱹᱲᱤᱡ ᱵᱤᱱ ᱛᱟᱦᱮᱱᱟ ᱚᱸᱰᱮ ᱥᱮᱱ ᱠᱟᱛᱮᱫ ᱛᱤᱥ ᱵᱤᱱ ᱪᱟᱞᱟᱜᱼᱟ ᱛᱮᱦᱮᱧ ᱥᱮ ᱜᱟᱯᱟ ᱢᱮᱭᱟᱝ ᱛᱤᱥ ᱵᱤᱱ ᱥᱮᱱᱚᱜ ᱠᱟᱱᱟ ᱚᱠᱟ ᱦᱤᱞᱳᱜ ᱛᱮᱦᱮᱧ ᱥᱮ ᱜᱟᱯᱟ ᱢᱮᱭᱟᱝ ᱜᱟᱯᱟ ᱛᱤᱱᱟᱹᱜ ᱵᱮᱲᱟ ᱛᱤᱱᱟᱹᱜ ᱴᱟᱭᱤᱢ ᱛᱮᱞᱤᱧ ᱥᱮᱴᱮᱨᱚᱜᱼᱟ ᱞᱟᱹᱭ ᱵᱤᱱ ᱦᱮᱸ ᱫᱤᱱ ᱵᱮᱲᱟ ᱥᱮᱫ ᱱᱚᱴᱟ ᱦᱮᱸ ᱱᱚᱴᱟ ᱦᱮᱸ ᱴᱷᱤᱠ ᱜᱮᱭᱟ ᱛᱤᱱᱟᱹᱜ ᱦᱚᱲ ᱛᱤᱱᱟᱹᱜ ᱛᱮ ᱪᱟᱞᱟᱜ ᱠᱷᱟᱱ ᱛᱤᱱᱟᱹᱱ ᱦᱚᱲ ᱯᱮ ᱪᱟᱞᱟᱜᱼᱟ ᱦᱮᱸ ᱚᱻ ᱦᱚᱸ ᱛᱤᱱᱟᱹᱜ ᱛᱤᱱᱟᱹᱜ ᱞᱮᱴᱚᱜᱼᱟ ᱦᱟᱸᱰᱮ ᱞᱮᱴ ᱜᱮ ᱥᱮᱱ ᱟᱨ ᱦᱮᱡ ᱞᱮᱠᱟ ᱜᱮᱛᱚ ᱦᱮᱸ ᱦᱳᱭ ᱴᱷᱤᱠ ᱜᱮᱭᱟ ᱦᱟᱜ ᱟᱫᱚ ᱥᱮᱴᱮᱨᱚᱜ ᱟᱹᱞᱤᱧ ᱟᱨ ᱥᱮᱴᱮᱨᱚᱜ ᱡᱚᱦᱚᱜ ᱚᱲᱟᱜᱢᱟ ᱵᱟᱹᱞᱤᱧ ᱧᱮᱞ ᱠᱟᱜᱼᱟ ᱟᱹᱞᱤᱧᱢᱟ ᱦᱮᱸ ᱚᱻ ᱦᱚᱸ ᱦᱳᱭ ᱟᱫᱚ ᱚᱱᱮ ᱦᱳᱭ ᱟᱹᱵᱤᱱ ᱦᱚᱸ ᱚᱰᱮ ᱠᱷᱚᱱ ᱫᱮᱠᱷᱟᱣ ᱵᱤᱱ ᱚᱱᱛᱮ ᱦᱮᱸ ᱟᱯᱮ ᱤᱭᱟᱹ ᱠᱟᱱᱟ ᱟᱫᱚ ᱯᱩᱭᱥᱟᱹ ᱠᱚᱫᱚ ᱮᱰᱵᱷᱟᱱᱥ ᱥᱩᱱᱩᱢ ᱫᱩᱞ ᱠᱚ ᱪᱮᱫ ᱤᱭᱟᱹ ᱨᱮ ᱦᱳᱭ ᱚᱱᱟ ᱫᱩᱭᱥᱚ ᱴᱟᱠᱟ ᱮᱢᱚᱜ ᱵᱤᱱ ᱦᱳᱭ ᱟᱹᱞᱤᱧᱟᱜ ᱢᱚᱡᱩᱨᱤ ᱦᱚᱸ ᱵᱟᱵᱤᱱ ᱮᱢᱟ ᱞᱤᱧᱟ ᱦᱳᱭ ᱴᱷᱤᱠ ᱜᱮᱭᱟ ᱢᱟ ᱛᱚᱵᱮ ᱥᱮᱴᱮᱨᱚᱜ ᱠᱟᱱᱟ ᱦᱟᱜ ᱞᱤᱧ ᱜᱟᱯᱟ ᱤᱱᱟᱹ ᱱᱚᱴᱟ ᱛᱮᱫᱚ